ᱟᱵᱩ ᱵᱤᱨᱵᱷᱩᱢ ᱦᱚᱱᱚᱛ ᱨᱮᱭᱟᱝ ᱧᱮᱞᱡᱚᱝ ᱡᱟᱭᱜᱟ ᱫᱚ ᱦᱩᱭᱩᱜ ᱠᱟᱱᱟ ᱛᱟᱨᱟᱯᱤᱴ ᱢᱮᱱᱟᱜᱼᱟ ᱵᱚᱠᱠᱮᱥᱚᱨ ᱢᱮᱱᱟᱜᱼᱟ ᱠᱚᱝᱠᱟᱞᱤ ᱛᱚᱞᱟ ᱢᱮᱱᱟᱜᱼᱟ ᱛᱟᱯᱚᱨᱮ ᱰᱤᱭᱟᱨ ᱯᱟᱨᱠ ᱢᱮᱱᱟᱜᱼᱟ ᱵᱤᱥᱥᱚ ᱵᱷᱟᱨᱚᱛᱤ ᱢᱮᱱᱟᱜᱼᱟ ᱥᱨᱤᱡᱚᱱᱤ ᱢᱮᱱᱟᱜᱼᱟ ᱛᱟᱨᱯᱚᱨᱮ ᱮᱱᱮᱡ ᱞᱟᱹᱜᱤᱫ ᱫᱚ ᱴᱟᱣᱩᱱ ᱠᱞᱟᱵ ᱢᱮᱱᱟᱜᱼᱟ ᱥᱤᱱᱮᱢᱟᱠᱩ ᱧᱮᱞ ᱞᱟᱹᱜᱤᱫ ᱫᱚ ᱜᱤᱛᱟᱧᱡᱚᱞᱤ ᱢᱮᱱᱟᱜᱼᱟ ᱛᱚ ᱠᱤᱪᱷᱩ ᱠᱤᱪᱷᱩ ᱡᱟᱭᱜᱟ ᱨᱮᱫᱚ ᱯᱚᱭᱥᱟ ᱞᱟᱜᱟᱜᱼᱟ ᱠᱤᱪᱷᱩ ᱠᱤᱪᱷᱩ ᱡᱟᱭᱜᱟ ᱨᱮᱫᱚ ᱮᱢᱱᱤ ᱵᱤᱱᱟ ᱯᱚᱭᱥᱟ ᱛᱮᱜᱤᱢ ᱧᱮᱞᱫᱟᱲᱤᱭᱟᱜᱼᱟ ᱛᱚ ᱧᱮᱞᱡᱚᱝ ᱛᱮᱫᱚ ᱨᱟᱹᱥᱠᱟᱹᱜᱤ ᱵᱩᱡᱷᱟᱹᱜᱼᱟ